ᱦᱮᱞᱳ ᱦᱮᱸ ᱡᱚᱸᱦᱟᱨ ᱡᱚᱸᱦᱟᱨ ᱚᱠᱟ ᱠᱷᱚᱱ ᱚᱠᱚᱭ ᱟᱪᱪᱷᱟ ᱞᱟᱹᱠᱷᱟᱹᱭ ᱤᱧᱢᱟ ᱟᱹᱰᱤᱫᱤᱱ ᱠᱷᱚᱱ ᱵᱟᱹᱧ ᱛᱟᱦᱮᱸᱠᱟᱱ ᱱᱤᱛᱚᱝ ᱞᱟᱹᱭ ᱢᱮᱥᱮ ᱚᱠᱟ ᱜᱚᱝᱠᱮ ᱟᱪᱪᱷᱟ ᱟᱵᱤᱱᱫᱚ ᱥᱳᱥᱟᱞ ᱚᱣᱟᱨᱠᱟᱨ ᱠᱟᱱᱟᱵᱤᱱ ᱟᱪᱪᱷᱟ ᱦᱮᱸ ᱟᱵᱤᱱᱟᱜ ᱤᱭᱩᱴᱩᱵᱽ ᱠᱚᱨᱮᱞᱤᱧ ᱧᱮᱞᱟ ᱟᱹᱰᱤᱜᱟᱱ ᱵᱤᱱ ᱠᱟᱹᱢᱤ ᱠᱟᱱᱟ ᱦᱚᱭ ᱦᱚᱭ ᱦᱮᱸ ᱢᱟ ᱪᱮᱫᱠᱚ ᱟᱪᱪᱷᱟ

ᱦᱮᱸ ᱟᱪᱪᱷᱟ ᱴᱷᱤᱠᱟ ᱟᱫᱚ ᱵᱟᱲᱟᱭ ᱥᱟᱱᱟᱭᱮᱫᱵᱤᱱ ᱠᱷᱟᱱᱫᱚ ᱞᱟᱹᱭᱫᱚ ᱞᱟᱹᱠᱛᱤ ᱠᱟᱱᱟ ᱟᱪᱪᱷᱟ ᱮᱛᱚᱦᱚᱵ ᱨᱮᱵᱚᱱ ᱢᱮᱱᱟ ᱚᱞ ᱚᱞᱜᱩᱨᱩ ᱯᱟᱹᱨᱥᱤ ᱥᱤᱧ ᱪᱟᱸᱫᱳ ᱯᱚᱸᱰᱮᱛ ᱨᱚᱜᱷᱩᱱᱟᱛᱷ ᱢᱩᱨᱢᱩ ᱚᱱᱟ ᱥᱟᱶᱛᱮᱠᱚ ᱜᱚᱲᱚᱠᱚ ᱛᱟᱦᱮᱸᱠᱟᱱᱟ ᱥᱩᱱᱟᱨᱟᱢ ᱥᱚᱨᱮᱱ ᱠᱚᱨᱩᱲᱟᱠᱚᱨ ᱦᱮᱢᱵᱨᱚᱢ ᱤᱭᱟᱹ ᱥᱟᱞᱠᱷᱟᱱᱦᱚᱸ ᱱᱮᱛᱟᱨᱤᱡ ᱱᱟᱦᱟᱜ ᱢᱮᱱᱟᱭ ᱜᱮᱭᱟ ᱜᱟᱹᱠᱷᱩᱲ ᱜᱚᱝᱠᱮᱫᱚᱭ ᱠᱟᱹᱢᱤᱠᱟᱱ ᱜᱮᱭᱟᱭ ᱟᱨ ᱥᱟᱣᱱᱟ ᱢᱩᱨᱢᱩ ᱜᱩᱨᱩ ᱜᱚᱝᱠᱮᱭᱤᱡ ᱛᱚᱸᱜᱮᱨᱤᱱᱤᱡ ᱥᱟᱶ ᱵᱟᱰᱷᱟ ᱵᱮᱥᱨᱟ ᱟᱨ ᱱᱩᱠᱩᱫᱚ ᱵᱟᱱᱟᱣ ᱢᱩᱨᱢᱩ ᱟᱨ ᱵᱟᱱᱟᱣ ᱢᱩᱨᱢᱩ ᱟᱨ ᱚᱱᱟ ᱥᱟᱶᱛᱮ ᱢᱤᱫᱴᱟᱝ ᱱᱮᱛᱟᱨ ᱫᱷᱟᱨᱟᱭᱤᱡ ᱟᱭᱹᱡᱤᱭ ᱛᱟᱦᱮᱸᱠᱟᱱᱟ ᱥᱟᱢ ᱥᱩᱱᱫᱚᱨ ᱢᱟᱡᱷᱤ ᱟᱭᱹᱡᱤᱭ ᱛᱟᱦᱮᱸᱠᱟᱱᱟ ᱟᱡᱦᱚᱸ ᱟᱭᱹᱡᱤ ᱚᱱᱟ ᱠᱷᱚᱱᱛᱮ ᱟᱭ ᱟᱨ ᱮᱥ ᱮ ᱛᱟᱦᱮᱸᱠᱟᱱᱟ ᱱᱮᱛᱟᱨᱤᱡ ᱱᱟᱦᱟᱜ ᱱᱮᱛᱟᱨᱠᱚ ᱩᱱᱠᱩᱠᱚ ᱡᱟᱦᱟᱸᱠᱚ ᱠᱟᱹᱢᱤᱠᱟᱱ ᱜᱮᱭᱟ ᱩᱫᱚᱭ ᱩᱫᱚᱭ ᱢᱟᱡᱷᱤ ᱟᱨ ᱦᱚᱭ ᱱᱚᱠᱟ ᱩᱲᱤᱥᱥᱟ ᱨᱮᱫᱚ ᱟᱨ ᱢᱩᱲᱩᱫ ᱞᱮᱠᱟᱛᱮᱫᱚ ᱜᱟᱹᱠᱷᱩᱲ ᱥᱮᱫᱟᱭ ᱠᱚᱫᱚ ᱱᱤᱠᱩ ᱫᱷᱟᱨᱟ ᱚᱼᱦᱚ ᱜᱤᱨᱤᱥ ᱪᱚᱱᱫᱨᱚ ᱩᱱᱤ ᱥᱤ ᱮ ᱡᱤ ᱩᱱᱤᱫᱚ ᱦᱟᱱᱮ ᱤᱭᱟᱹᱨᱮ ᱫᱤᱞᱞᱤᱨᱮ ᱛᱟᱦᱮᱱ ᱠᱟᱱᱟᱭ ᱯᱨᱮᱹᱥᱤᱰᱮᱱᱴ ᱚᱠᱟᱨᱮᱱᱤᱡ ᱤᱭᱟᱹ ᱫᱨᱳᱣᱯᱚᱫᱤ ᱢᱩᱨᱢᱩᱧ ᱦᱤᱲᱤᱧᱤᱠᱟᱱᱟ ᱫᱨᱳᱣᱯᱚᱫᱤ ᱢᱩᱨᱢᱩ ᱦᱮᱸ ᱦᱮᱸ ᱚᱱᱟ ᱱᱚᱰᱮ ᱟᱞᱮ ᱩᱯᱚᱨᱵᱮᱰᱟ ᱨᱤᱱᱤᱡ ᱠᱟᱱᱟᱭ ᱩᱱᱤᱫᱚ ᱴᱩᱰᱩ ᱦᱚᱲ ᱠᱟᱱᱟᱭ ᱢᱩᱨᱢᱩᱫᱚᱭ ᱵᱟᱝ ᱠᱟᱱᱟ ᱟᱨ ᱡᱟᱦᱟᱸᱜᱮ ᱢᱚᱱᱛᱨᱤᱭ ᱟᱠᱟᱱᱟ ᱛᱟᱵᱚᱱ ᱤᱭᱟᱹ ᱢᱟᱨᱟᱝ ᱜᱚᱝᱠᱮᱭ ᱟᱠᱟᱱᱟᱭ ᱟᱹᱰᱤ ᱱᱟᱯᱟᱭ ᱜᱮ ᱦᱮᱸ ᱦᱚᱭ ᱟᱫᱚ ᱩᱱᱤᱫᱚ ᱢᱩᱨᱢᱩ ᱨᱮᱭ ᱡᱟᱶᱟᱭ ᱟᱠᱟᱱᱟ ᱴᱩᱰᱩ ᱦᱚᱲ ᱠᱟᱱᱟᱭ ᱦᱚᱭ ᱦᱚᱭ ᱟᱫᱚ ᱜᱚᱝᱠᱮ ᱜᱚᱝᱠᱮ ᱮᱨᱟ ᱠᱟᱱᱟᱭ ᱡᱟᱦᱳᱠ ᱟᱨ ᱟᱵᱚ ᱩᱱᱤᱫᱚ ᱮᱛᱚᱦᱚᱵ ᱱᱟᱜᱟᱨᱤᱭᱟᱹᱵᱚᱱ ᱢᱮᱱᱮᱫ ᱮᱛᱚᱦᱚᱵ ᱱᱟᱜᱟᱨᱤᱭᱟᱹ ᱠᱟᱱᱟᱭ ᱛᱟᱵᱚᱱ ᱩᱱᱤᱭᱟᱛᱮ ᱡᱚᱛᱚᱣᱟᱜ ᱛᱟᱵᱚᱱ ᱦᱩᱭᱩᱜᱼᱟ ᱡᱟᱹᱛᱤ ᱥᱟᱶᱛᱟ ᱨᱮᱭᱟᱜ ᱦᱚᱭ ᱦᱚᱭ ᱦᱚᱭ ᱦᱚᱭ ᱢᱟ ᱦᱚᱭ ᱦᱚᱭ ᱦᱚᱭ ᱟᱨ ᱟᱵᱚ ᱚᱱᱮ ᱚᱠᱚᱭ ᱵᱟᱱᱟᱣ ᱢᱩᱨᱢᱩ ᱫᱷᱚᱨᱚᱢ ᱜᱩᱨᱩᱭ ᱢᱮᱱᱟ ᱟᱫᱚ ᱩᱱᱤᱫᱚ ᱜᱩᱨᱩ ᱜᱚᱝᱠᱮᱭᱤᱡ ᱪᱮᱞᱟ ᱠᱟᱱᱟᱭ ᱟᱫᱚ ᱩᱱᱤᱭ ᱢᱮᱱᱟᱭ ᱟᱵᱚ ᱴᱷᱮᱱᱜᱮ ᱤᱛᱟᱹᱫᱚ ᱛᱚᱯᱟᱜ ᱠᱟᱱᱟ ᱟᱵᱚ ᱩᱲᱤᱥᱥᱟ ᱨᱮᱜᱮ ᱤᱛᱟᱹᱫᱚ ᱵᱷᱚᱸᱡᱽ ᱨᱮᱜᱮ ᱩᱲᱤᱥᱥᱟᱨᱮ ᱟᱨ ᱯᱟᱲᱥᱟᱯᱤᱲ ᱨᱮᱜᱮ ᱤᱠᱷᱟᱹᱱ ᱡᱚᱫᱚ ᱦᱟᱱᱮ ᱵᱷᱟᱨᱚᱛ ᱡᱟᱠᱟᱛᱨᱮ ᱡᱚ ᱥᱮᱬᱟᱼᱥᱮᱬᱟ ᱡᱚᱜ ᱠᱟᱱᱟ ᱦᱮᱸ ᱦᱮᱸ ᱦᱚᱭ ᱦᱚᱭ ᱟᱫᱚ ᱱᱟᱹᱲᱤ ᱱᱟᱹᱲᱤ ᱯᱷᱮᱰᱨᱮ ᱦᱚᱭ ᱱᱟᱹᱲᱤ ᱯᱷᱮᱰᱨᱮ ᱢᱟ ᱵᱟᱭ ᱡᱚᱜᱼᱟ ᱪᱮ ᱰᱷᱮᱹᱨ ᱟᱵᱚ ᱧᱮᱞᱟᱵᱚᱱ ᱱᱟᱹᱲᱤᱠᱚ ᱨᱚᱦᱚᱭ ᱟᱵᱚᱱ ᱱᱟᱹᱲᱤ ᱯᱷᱮᱰ ᱨᱮᱫᱚ ᱵᱟᱭ ᱡᱚᱜᱼᱟ ᱦᱟᱱᱮ ᱪᱚᱴᱨᱮᱜᱮ ᱡᱚᱼᱟ ᱦᱚᱭ ᱟᱪᱪᱷᱟ ᱦᱮᱸ ᱦᱮᱸ ᱚᱼᱦᱚ ᱴᱷᱤᱠ ᱜᱮᱭᱟ ᱟᱹᱰᱤ ᱱᱟᱯᱟᱭ ᱟᱫᱚ ᱟᱹᱞᱤᱧ ᱞᱟᱹᱠᱷᱟᱹᱭᱰᱤ ᱱᱟᱦᱟᱜ ᱟᱹᱞᱤᱧ ᱦᱟᱸᱜ ᱞᱟᱹᱠᱷᱟᱹᱰᱤᱞᱤᱧ ᱪᱟᱞᱟᱜᱼᱟ ᱪᱮᱫ ᱡᱚᱯᱮ ᱪᱮᱫᱯᱮ ᱵᱤᱚᱸᱜᱟᱭᱮᱫᱼᱟ ᱚᱱᱟᱢᱟᱧ ᱦᱤᱲᱤᱧᱠᱮᱫ ᱫᱚᱧ ᱦᱮᱸ ᱦᱮᱸ ᱦᱤᱡᱩᱜᱟᱞᱮ ᱱᱮᱛᱟᱨ ᱱᱟᱦᱟᱜ ᱚᱱᱟ ᱵᱟᱱᱟᱣ ᱢᱩᱨᱢᱩ ᱟᱨ ᱜᱩᱨᱩ ᱜᱚᱝᱠᱮᱭᱟᱜ ᱯᱷᱚᱴᱚᱠᱚᱧ ᱟᱹᱠᱷᱨᱤᱧ ᱵᱟᱲᱟᱭᱟ ᱢᱤᱫᱴᱷᱮᱱᱠᱤᱱ ᱯᱷᱚᱴᱚᱣ ᱟᱠᱟᱱᱟ ᱦᱮᱸ ᱦᱚᱭ ᱦᱚᱭ ᱦᱚᱭ ᱦᱮᱸ